ᱦᱮᱸ ᱦᱮᱞᱳ ᱤᱧ ᱥᱳᱢᱱᱟᱛᱷ ᱤᱧ ᱞᱟᱹᱭᱮᱫᱼᱟ ᱱᱤᱭᱟᱹ ᱫᱚ ᱯᱩᱨᱵᱚ ᱵᱚᱨᱫᱷᱚᱢᱟᱱ ᱦᱮᱸ ᱢᱟ ᱞᱟᱹᱭ ᱢᱮ ᱪᱟᱥ ᱦᱮᱸ ᱪᱟᱥ ᱫᱚ ᱵᱷᱟᱹᱜᱤ ᱜᱮ ᱦᱩᱭᱩᱜᱼᱟ ᱡᱮᱢᱚᱱ ᱦᱩᱲᱩ ᱪᱟᱥ ᱢᱮᱱᱟᱜᱼᱟ ᱦᱩᱲᱩ ᱠᱚ ᱮᱸᱜ ᱵᱮᱸᱜᱟᱲ ᱟᱹᱞᱩ ᱯᱮᱸᱭᱟᱡᱽ ᱟᱭᱢᱟ ᱜᱮ ᱪᱟᱥ ᱠᱚ ᱢᱮᱱᱟᱜᱼᱟ ᱪᱟᱥ ᱠᱚᱫᱚ ᱦᱩᱲᱩ ᱪᱟᱥ ᱮᱠᱷᱟᱱ ᱫᱚ ᱡᱩᱫᱤ ᱴᱷᱤᱠ ᱜᱮ ᱧᱟᱢᱚᱜ ᱠᱷᱟᱱ ᱥᱮ ᱱᱩᱠᱩ ᱛᱤᱡᱩ ᱠᱚ ᱦᱩᱲᱩ ᱵᱟᱠᱚ ᱡᱚᱢ ᱞᱮᱠᱷᱟᱱ ᱫᱚ ᱛᱟᱦᱞᱮ ᱠᱷᱟᱱ ᱫᱚ ᱵᱷᱟᱹᱜᱤ ᱜᱮ ᱧᱟᱢᱚᱜᱼᱟ ᱦᱩᱲᱩ ᱪᱟᱥ ᱨᱮᱫᱚ ᱦᱮᱸ ᱮᱠᱫᱚᱢ ᱵᱷᱟᱹᱜᱤ ᱜᱮ ᱦᱮᱸ ᱱᱚᱛᱮ ᱫᱚ ᱡᱮᱢᱚᱱ ᱛᱤᱦᱤᱧ ᱜᱟᱯᱟ ᱦᱩᱲᱩ ᱛᱟᱦᱮᱱ ᱨᱮᱜᱮ ᱛᱩᱲᱤ ᱠᱚ ᱮᱨᱫᱟ ᱛᱩᱲᱤ ᱪᱟᱥ ᱚᱱᱟ ᱦᱩᱲᱩ ᱠᱚ ᱜᱮᱫ ᱞᱮᱠᱷᱟᱱ ᱜᱮ ᱛᱩᱲᱤ ᱦᱚᱸ ᱫᱟᱨᱮᱜᱼᱟ ᱛᱩᱲᱤ ᱦᱚᱸ ᱯᱷᱚᱥᱚᱞᱚᱜᱼᱟ ᱚᱸᱰᱮ ᱠᱷᱚᱱ ᱦᱚᱸ ᱛᱩᱲᱤ ᱠᱤᱨᱤᱧ ᱡᱩᱛᱩᱜᱼᱟ ᱥᱮ ᱛᱩᱲᱤ ᱥᱩᱱᱩᱢ ᱦᱚᱸ ᱡᱩᱛᱩᱜᱼᱟ ᱟᱭᱢᱟ ᱠᱤᱪᱷᱩ ᱜᱮ ᱟᱨᱚ ᱦᱩᱲᱩ ᱜᱮᱫ ᱠᱟᱛᱮᱫ ᱦᱚᱸ ᱟᱨᱚ ᱟᱹᱞᱩ ᱠᱚ ᱨᱚᱦᱚᱭᱟ ᱟᱹᱞᱩ ᱟᱹᱞᱩ ᱟᱨᱟᱜ ᱧᱟᱢᱚᱜᱼᱟ ᱟᱹᱞᱩ ᱯᱷᱚᱥᱚᱞ ᱧᱟᱢᱚᱜᱼᱟ ᱟᱹᱞᱩ ᱧᱟᱢᱚᱜᱼᱟ ᱦᱮᱸ ᱵᱷᱟᱹᱜᱤ ᱜᱮ ᱦᱩᱭᱩᱜ ᱠᱟᱱᱟ ᱛᱟᱨᱯᱚᱨᱮ ᱛᱟᱨᱯᱚᱨ ᱟᱨᱚ ᱥᱚᱵᱽᱡᱤ ᱠᱚ ᱟᱨᱚ ᱠᱚ ᱨᱚᱦᱚᱭᱟ ᱟᱭᱢᱟ ᱠᱤᱪᱷᱩ ᱟᱪᱪᱷᱟ ᱟᱞᱮ ᱱᱚᱛᱮ ᱫᱚ ᱫᱟᱜ ᱦᱚᱸ ᱥᱚᱢᱚᱭ ᱨᱮ ᱫᱟᱜ ᱠᱚ ᱮᱢᱟ ᱪᱟᱥ ᱦᱚᱸ ᱥᱚᱢᱚᱭ ᱨᱮ ᱪᱟᱥ ᱦᱩᱭᱩᱜᱼᱟ ᱡᱚᱛᱚ ᱪᱟᱥᱜᱮ ᱵᱷᱟᱜᱮ ᱜᱮ ᱦᱩᱭᱩᱜᱼᱟ ᱯᱷᱚᱥᱚᱞ ᱦᱚᱸ ᱵᱷᱟᱜᱮ ᱜᱮ ᱦᱩᱭᱩᱜᱼᱟ ᱴᱷᱤᱠ ᱜᱮᱭᱟ